ᱡᱤᱭᱟᱹᱞᱤ ᱟᱹᱥᱩᱞᱠᱩ ᱞᱟᱹᱜᱤᱫ ᱫᱚ ᱟᱞᱟᱫᱟ ᱟᱞᱟᱫᱟ ᱚᱲᱟᱜ ᱞᱟᱜᱟᱜᱼᱟ ᱟᱨ ᱩᱱᱠᱩ ᱫᱚᱦᱚᱠᱩ ᱞᱟᱹᱜᱤᱫ ᱥᱟᱯᱟ ᱥᱟᱹᱯᱤ ᱴᱷᱟᱹᱭ ᱦᱚᱸ ᱫᱚᱨᱠᱟᱨᱟ ᱟᱨ ᱩᱱᱠᱩ ᱫᱚ ᱜᱩᱯᱤᱠᱩ ᱦᱩᱭᱩᱜᱼᱟ ᱜᱷᱟᱸᱥ ᱡᱚᱢ ᱩᱪᱩᱠᱩ ᱦᱩᱭᱩᱜᱼᱟ ᱟᱨ ᱚᱲᱟᱜ ᱨᱮ ᱛᱟᱦᱮᱸᱱ ᱥᱩᱢᱟᱹᱭ ᱫᱚ ᱪᱷᱟᱹᱱᱤ ᱥᱮ ᱠᱷᱚᱞ ᱟᱨ ᱫᱟᱜ ᱠᱩ ᱡᱚᱢ ᱩᱪᱩᱠᱩ ᱦᱩᱭᱩᱜᱼᱟ ᱟᱨ ᱞᱚᱞᱚ ᱫᱤᱱ ᱫᱚ ᱢᱤᱫᱵᱮᱞᱟ ᱛᱩᱯᱩᱱ ᱠᱩ ᱦᱩᱭᱩᱜᱼᱟ ᱟᱨ ᱩᱱᱠᱩ ᱰᱟᱹᱝᱨᱤ ᱠᱩᱠᱷᱚᱱ ᱧᱟᱢᱚᱜᱼᱟ ᱛᱚᱣᱟ ᱧᱟᱢᱚᱜᱼᱟ ᱟᱨ ᱪᱟᱥᱚᱜ ᱰᱟᱹᱝᱨᱤᱠᱩ ᱛᱟᱦᱮᱱ ᱠᱷᱟᱱ ᱩᱱᱠᱩᱫᱚ ᱪᱟᱥ ᱨᱮᱦᱚᱸ ᱠᱩ ᱠᱟᱹᱢᱤᱭᱟ ᱟᱨ ᱢᱮᱨᱚᱢ ᱠᱩ ᱡᱚᱫᱤ ᱟᱹᱥᱩᱞ ᱠᱚᱣᱟ ᱠᱷᱟᱱ ᱩᱱᱠᱩᱦᱚᱸ ᱟᱞᱟᱫᱟ ᱚᱲᱟᱜ ᱞᱟᱜᱟᱜᱼᱟ ᱟᱨ ᱩᱱᱠᱩᱣᱟᱜ ᱚᱲᱟᱜᱦᱚᱸ ᱥᱟᱯᱟ ᱥᱟᱹᱯᱤ ᱫᱚᱦᱚᱭ ᱦᱩᱭᱩᱜᱼᱟ ᱟᱨ ᱵᱚᱪᱷᱚᱨ ᱨᱮ ᱵᱟᱨᱫᱷᱟᱣ ᱴᱤᱠᱟᱹ ᱮᱢᱚᱜ ᱦᱩᱭᱩᱜᱼᱟ ᱟᱨ ᱴᱤᱠᱟᱹ ᱮᱢ ᱞᱮᱠᱩ ᱠᱷᱟᱱ ᱩᱱᱠᱩ ᱫᱚ ᱯᱟᱹᱴᱣᱟ ᱵᱟᱝᱠᱩ ᱧᱟᱢᱠᱚᱣᱟ ᱟᱨ ᱴᱷᱟᱱᱰᱟ ᱦᱚᱸ ᱵᱟᱝ ᱧᱟᱢᱠᱚᱣᱟ ᱟᱨ ᱩᱱᱠᱩ ᱴᱷᱟᱱᱰᱟ ᱵᱟᱝ ᱧᱟᱢᱞᱮᱠᱩᱠᱷᱟᱱ ᱩᱱᱠᱩ ᱚᱱᱟ ᱫᱟᱜ ᱥᱮᱫᱦᱚ ᱵᱟᱝ ᱧᱟᱢᱠᱚᱣᱟ ᱡᱚᱫᱤ ᱚᱱᱟ ᱴᱤᱠᱟᱹ ᱵᱟᱝ ᱮᱢᱟ ᱠᱚᱣᱟ ᱠᱷᱟᱱ ᱫᱚ ᱩᱱᱠᱩ ᱨᱩᱣᱟᱹ ᱧᱟᱢᱠᱚᱣᱟ ᱟᱨ ᱩᱱᱠᱩ ᱫᱚᱠᱩ ᱜᱚᱡᱚᱜᱼᱟ ᱟᱨ ᱩᱱᱠᱩ ᱢᱮᱨᱚᱢ ᱠᱷᱚᱱ ᱦᱚᱸ ᱟᱭᱢᱟᱠᱤᱪᱦᱜᱤ ᱧᱟᱢᱚᱜᱼᱟ ᱩᱱᱠᱩᱠᱷᱚᱱ ᱦᱚᱸ ᱛᱚᱣᱟ ᱧᱟᱢᱚᱜᱼᱟ ᱩᱱᱠᱩᱣᱟᱜ ᱛᱚᱣᱟᱦᱚᱸ ᱡᱚᱢ ᱜᱟᱱᱚᱜ ᱜᱮᱭᱟ ᱟᱨ ᱥᱤᱢᱠᱩᱧ ᱟᱹᱥᱩᱞ ᱞᱮᱠᱩ ᱠᱷᱟᱱ ᱩᱱᱠᱩ ᱦᱚᱸ ᱩᱱᱠᱩ ᱦᱚᱸ ᱚᱱᱠᱟᱱᱟᱜ ᱟᱞᱟᱫᱟ ᱴᱷᱟᱹᱭ ᱨᱮ ᱫᱚᱦᱚᱠᱩ ᱦᱩᱭᱩᱜᱼᱟ ᱩᱱᱠᱩᱦᱚᱸ ᱡᱮᱢᱚᱱᱠᱩ ᱩᱰᱟᱹᱣ ᱪᱚᱴ ᱠᱟᱛᱮ ᱨᱮᱠᱩ ᱛᱟᱦᱮᱸ ᱫᱟᱲᱤᱜ ᱟᱨ ᱩᱱᱠᱩᱦᱚᱸ ᱵᱤᱞᱤᱠᱩ ᱮᱢᱚᱜᱼᱟ ᱟᱨ ᱡᱤᱞ ᱦᱚᱸᱠᱩ ᱮᱢᱚᱜᱼᱟ ᱯᱮᱲᱟ ᱯᱟᱹᱣᱨᱟᱹᱠᱩ ᱦᱮᱡ ᱞᱮᱱᱠᱷᱟᱱ ᱚᱥᱩ ᱵᱤᱫᱷᱟ ᱵᱟᱝ ᱦᱩᱭᱩᱜᱼᱟ ᱵᱤᱞᱤ ᱦᱚᱸ ᱚᱱᱟᱨᱮ ᱢᱮᱥᱟᱞ ᱫᱟᱲᱤᱜ ᱟ ᱟᱨᱮᱢ ᱡᱚᱢᱫᱟᱲᱤᱜᱼᱟ ᱟᱨ ᱡᱤᱞᱦᱚᱸ ᱟᱨ ᱱᱚᱝᱠᱟ ᱠᱟᱛᱮᱜ ᱜᱤ ᱩᱱᱠᱩ ᱡᱤᱭᱟᱹᱞᱤ ᱫᱚ ᱟᱹᱥᱩᱞᱠᱩ ᱦᱩᱭᱩᱜᱼᱟ ᱟᱨ ᱟᱹᱰᱤ ᱩᱛᱟᱹᱨ ᱦᱚᱲᱜᱤ ᱩᱱᱠᱩ ᱡᱤᱭᱟᱹᱞᱤ ᱟᱹᱥᱩᱞ ᱠᱟᱛᱮᱫ ᱟᱭᱢᱟ ᱡᱤᱵᱚᱱ ᱠᱩ ᱠᱷᱮᱢᱟᱣ ᱮᱫᱟ ᱩᱱᱠᱩ ᱟᱭᱢᱟ ᱟᱭᱢᱟ ᱢᱮᱨᱚᱢ ᱥᱮ ᱰᱟᱹᱝᱨᱤᱠᱩ ᱟᱹᱥᱩᱞᱮᱫ ᱠᱚᱣᱟ ᱟᱨ ᱛᱚᱣᱟᱠᱩ ᱠᱤᱨᱤᱧ ᱫᱟ ᱟᱨ ᱢᱮᱨᱚᱢ ᱥᱮ ᱰᱟᱹᱝᱨᱤ ᱦᱚᱠᱩ ᱟᱹᱠᱷᱨᱤᱧᱮᱫ ᱠᱚᱣᱟ ᱟᱨ ᱚᱱᱠᱟ ᱠᱟᱛᱮᱫ ᱟᱭᱢᱟ ᱦᱚᱲᱜᱤ ᱡᱤᱵᱚᱱ ᱠᱩ ᱠᱷᱮᱢᱟᱭᱮᱫ ᱠᱟᱱᱟ ᱟᱨ ᱡᱟᱦᱟᱸᱭ ᱠᱩ ᱩᱱᱠᱩ ᱵᱚᱭᱮᱥ ᱦᱚᱲ ᱩᱱᱠᱩ ᱦᱚᱠᱩ ᱟᱹᱠᱷᱨᱤᱧ ᱮᱫ ᱠᱚᱣᱟ ᱠᱟᱹᱢᱤ ᱛᱟ ᱱᱚᱝᱠᱟᱜᱤ ᱟᱹᱥᱩᱞᱮᱫ ᱠᱚᱣᱟᱠᱩ ᱟᱨ ᱱᱚᱝᱠᱟᱜᱤ ᱠᱤᱨᱤᱧ ᱟᱹᱠᱷᱨᱤᱧ ᱠᱟᱛᱮᱜ ᱟᱠᱩᱣᱟᱜ ᱡᱤᱵᱚᱱ ᱠᱩ ᱠᱷᱮᱢᱟᱣᱮᱫ ᱠᱟᱱᱟ